ᱞᱟᱜᱟᱱ ᱠᱟᱹᱨᱤ ᱨᱮᱭᱟᱜ ᱵᱮᱣᱦᱟᱨ ᱦᱩᱭ ᱟᱠᱟᱱᱛᱮ ᱛᱮᱦᱤᱧ ᱟᱭᱢᱟ ᱟᱭᱢᱟ ᱛᱮ ᱦᱚᱲᱟᱜ ᱟᱹᱰᱤ ᱥᱩᱡᱳᱜᱽ ᱥᱩᱵᱤᱫᱷᱟ ᱦᱩᱭ ᱟᱠᱟᱱᱟ ᱛᱮᱦᱤᱧ ᱢᱟ ᱡᱟᱦᱟᱸ ᱢᱳᱵᱟᱭᱤᱞ ᱦᱩᱭ ᱠᱟᱱᱟ ᱢᱳᱵᱟᱭᱤᱞ ᱠᱟᱨᱚᱱᱟᱜ ᱛᱮ ᱢᱤᱫ ᱡᱟᱭᱜᱟ ᱨᱮᱭᱟᱜ ᱠᱟᱛᱷᱟ ᱟᱨ ᱢᱤᱫ ᱡᱟᱭᱜᱟ ᱨᱮᱭᱟᱜ ᱢᱤᱫ ᱡᱟᱭᱜᱟ ᱨᱮ ᱛᱟᱲᱟᱛᱟᱲᱤ ᱪᱟᱞᱟᱜ ᱠᱟᱱᱟ ᱪᱟᱞᱟᱜ ᱠᱟᱱᱟ ᱟᱨ ᱞᱟᱦᱟᱛᱮ ᱫᱚ ᱚᱱᱠᱟᱱᱟᱜ ᱥᱩᱡᱳᱜᱽ ᱥᱩᱵᱫᱷᱟ ᱦᱚᱭᱛᱳ ᱵᱟᱝ ᱛᱟᱦᱮᱸ ᱠᱟᱱᱟ ᱛᱳ ᱚᱱᱟᱛᱮ ᱦᱚᱲ ᱥᱵ ᱠᱟᱜ ᱢᱮ ᱢᱤᱫ ᱡᱟᱭᱜᱟ ᱨᱮ ᱦᱚᱲ ᱟᱨ ᱢᱤᱫ ᱡᱟᱭᱜᱟ ᱨᱮ ᱠᱟᱛᱷᱟ ᱵᱟᱭ ᱠᱩᱞ ᱫᱟᱲᱮᱭᱟᱭ ᱠᱟᱱ ᱛᱟᱦᱮᱱᱟ ᱦᱮᱸ ᱠᱩᱞᱮᱫ ᱠᱟᱱ ᱛᱟᱦᱮᱱᱟᱠᱚ ᱪᱤᱴᱷᱤ ᱢᱟᱫᱽᱫᱷᱚᱢ ᱛᱮ ᱦᱚᱭᱛᱳ ᱪᱤᱴᱷᱤ ᱢᱟᱫᱽᱫᱷᱚᱢ ᱛᱮ ᱫᱮᱨᱤᱜ ᱠᱟᱱ ᱛᱟᱦᱮᱱᱟ ᱛᱳ ᱦᱚᱲ ᱪᱮᱫ ᱠᱚ ᱪᱤᱠᱟᱹᱭᱮᱫ ᱠᱟᱱ ᱛᱟᱦᱮᱱᱟ ᱚᱱᱟᱛᱮ ᱟᱠᱚ ᱱᱤᱡᱮᱨ ᱪᱟᱞᱟᱣ ᱠᱟᱛᱮᱫ ᱚᱱᱟ ᱥᱚᱢᱵᱟᱫ ᱩᱱᱠᱩ ᱠᱚ ᱡᱟᱱᱟᱣ ᱦᱚᱴᱚ ᱟᱠᱚ ᱠᱟᱱ ᱛᱟᱦᱮᱱᱟ ᱛᱳ ᱚᱱᱠᱟ ᱞᱮᱠᱟᱛᱮ ᱛᱮᱦᱤᱧ ᱢᱳᱵᱟᱭᱤᱞ ᱯᱷᱳᱱ ᱥᱮ ᱯᱷᱮᱠᱥ ᱛᱮ ᱥᱮ ᱢᱮᱞ ᱛᱮ ᱟᱭᱢᱟ ᱨᱚᱠᱚᱢ ᱦᱩᱭ ᱟᱠᱟᱱ ᱠᱟᱨᱚᱱᱛᱮ ᱡᱟᱦᱟᱱᱟᱜ ᱡᱤᱱᱤᱥ ᱠᱚ ᱠᱩᱞ ᱫᱟᱲᱮᱭᱟᱜ ᱠᱟᱱᱟ ᱥᱮ ᱱᱤᱡᱮ ᱴᱷᱮᱱ ᱦᱚᱸ ᱦᱤᱡᱩᱜ ᱠᱟᱱᱟ ᱟᱭᱢᱟ ᱨᱚᱠᱚᱢ ᱥᱩᱡᱳᱜᱽ ᱥᱩᱵᱤᱫᱷᱟ ᱟᱨᱠᱤ ᱦᱩᱭ ᱠᱟᱱᱟ ᱛᱳ ᱤᱧ ᱢᱚᱱᱮᱭᱟ ᱡᱮ ᱥᱳᱥᱟᱞ ᱢᱤᱰᱤᱭᱟ ᱫᱚᱦᱚ ᱫᱚ ᱵᱟ ᱥᱳᱥᱟᱞ ᱢᱤᱰᱤᱭᱟ ᱫᱚᱦᱚ ᱦᱚᱲ ᱟᱨᱦᱚᱸ ᱥᱩᱨᱛᱮ ᱦᱤᱡᱩᱜ ᱞᱟᱹᱜᱤᱫ ᱮ ᱜᱚᱲᱚ ᱟᱠᱚᱣᱟ ᱠᱟᱨᱚᱱ ᱥᱳᱥᱟᱞ ᱢᱤᱰᱤᱭᱟ ᱵᱷᱟᱞᱮ ᱡᱤᱱᱤᱥ ᱠᱟᱱ ᱜᱮᱭᱟ ᱟᱹᱰᱤ ᱠᱷᱟᱨᱟᱯ ᱡᱤᱱᱤᱥ ᱫᱚ ᱵᱟᱝ ᱢᱮᱱᱚᱜᱼᱟ ᱛᱳ ᱛᱮᱦᱤᱧ ᱥᱳᱥᱟᱞ ᱢᱤᱰᱤᱭᱟ ᱦᱩᱭ ᱟᱠᱟᱱ ᱠᱟᱨᱚᱱᱟᱜ ᱛᱮ ᱛᱮᱦᱤᱧ ᱠᱷᱚᱱ ᱫᱚ ᱚᱠᱟ ᱴᱷᱮᱱ ᱡᱟᱦᱟᱱᱟᱜ ᱮᱸᱴᱠᱮᱴᱚᱬᱮ ᱦᱩᱭ ᱟᱠᱟᱱ ᱚᱠᱟᱴᱟᱜ ᱦᱚᱭᱛᱳ ᱡᱟᱦᱟᱱ ᱡᱤᱱᱤᱥ ᱧᱮᱞᱛᱮ ᱜᱚᱱᱰᱳᱜᱳᱞ ᱦᱩᱭ ᱟᱠᱟᱱ ᱚᱱᱟ ᱟᱨᱦᱚᱸ ᱜᱳᱴᱟ ᱫᱤᱥᱚᱢ ᱨᱮᱱ ᱦᱚᱲ ᱠᱚ ᱵᱟᱲᱟᱭ ᱫᱟᱲᱮᱭᱟᱜ ᱠᱟᱱᱟ ᱟᱨ ᱵᱟᱲᱟᱭ ᱫᱟᱲᱮᱭᱟᱜ ᱠᱟᱨᱚᱱᱟᱜ ᱛᱮ ᱚᱱᱟ ᱚᱠᱟ ᱞᱮᱠᱟᱛᱮ ᱢᱚᱡᱽ ᱛᱮ ᱟᱹᱜᱩᱭ ᱦᱩᱭᱩᱜᱼᱟ ᱚᱱᱟ ᱢᱚᱡᱽ ᱠᱚ ᱠᱚᱨᱟᱣ ᱫᱟᱲᱮᱭᱟᱜ ᱠᱟᱱᱟ ᱡᱟᱦᱟᱸ ᱫᱚ ᱢᱤᱫ ᱦᱚᱲᱛᱮ ᱵᱟᱢ ᱫᱟᱲᱮᱭᱟᱜᱼᱟ ᱢᱤᱫ ᱵᱟᱨ ᱦᱚᱲᱛᱮ ᱟᱨ ᱥᱳᱥᱟᱞ ᱢᱤᱰᱤᱭᱟ ᱨᱮ ᱢᱤᱫ ᱫᱚ ᱵᱷᱟᱞᱮ ᱫᱤᱠ ᱦᱚᱸ ᱢᱮᱱᱟᱜᱼᱟ ᱢᱤᱫᱴᱮᱱ ᱫᱚ ᱠᱷᱟᱨᱟᱯ ᱫᱤᱠ ᱦᱚᱸ ᱢᱮᱱᱟᱜᱼᱟ ᱥᱳᱥᱟᱞ ᱢᱤᱰᱤᱭᱟ ᱮᱢᱚᱱ ᱮᱢᱚᱱ ᱡᱤᱱᱤᱥ ᱦᱚᱸ ᱧᱮᱞᱚᱜᱚᱜ ᱠᱟᱱᱟ ᱡᱟᱦᱟᱸ ᱫᱚ ᱦᱚᱲ ᱚᱠᱟ ᱦᱚᱭᱛᱳ ᱡᱤᱱᱤᱥ ᱵᱟᱝ ᱜᱷᱚᱴᱟᱣ ᱟᱠᱟᱱ ᱚᱱᱠᱟᱱᱟᱜ ᱡᱤᱱᱤᱥ ᱠᱚ ᱟᱲᱟᱜ ᱫᱟᱲᱮᱭᱟᱜ ᱠᱟᱱᱟ ᱥᱮᱠᱚ ᱪᱷᱚᱲᱟᱣ ᱫᱟᱲᱮᱭᱟᱜ ᱠᱟᱱᱟ ᱚᱱᱠᱟ ᱞᱮᱠᱟᱛᱮ ᱥᱳᱥᱟᱞ ᱢᱤᱰᱤᱭᱟ ᱫᱚ ᱱᱤᱛ ᱦᱚᱸ ᱴᱷᱤᱠ ᱜᱮᱭᱟ ᱛᱚᱵᱮ ᱤᱧ ᱢᱮᱱᱟᱹᱧ ᱤᱧ ᱥᱮᱫ ᱞᱮᱠᱟᱛᱮ ᱡᱮ ᱚᱠᱟ ᱠᱚ ᱵᱟᱹᱲᱤᱡ ᱡᱤᱱᱤᱥ ᱚᱠᱟᱴᱟᱜ ᱠᱚ ᱵᱟᱨᱛᱟ ᱦᱚᱲ ᱴᱷᱮᱱ ᱠᱚ ᱠᱩᱞᱮᱫ ᱠᱟᱱ ᱡᱟᱛᱮ ᱱᱚᱣᱟ ᱠᱷᱚᱱ ᱡᱟᱦᱟᱸᱭ ᱠᱩᱞᱮᱜ ᱠᱟᱱ ᱩᱱᱠᱩ ᱡᱟᱛᱮ ᱱᱚᱝᱠᱟᱱᱟᱜ ᱥᱟᱹᱥᱛᱤ ᱠᱚ ᱧᱟᱢ ᱢᱟ ᱟᱨ ᱥᱮ ᱵᱟᱠᱚ ᱪᱷᱟᱲᱟᱣ ᱫᱟᱲᱮᱭᱟᱜ ᱢᱟ